ᱦᱮᱸ ᱱᱚᱝᱠᱟᱜᱮ ᱟᱹᱰᱤᱜᱚᱴᱟᱝ ᱱᱚᱝᱠᱟ ᱜᱷᱚᱴᱚᱱᱟ ᱦᱩᱭ ᱠᱟᱱᱟ ᱡᱚᱠᱷᱚᱱ ᱜᱮ ᱟᱵᱚ ᱨᱮᱥᱴᱩᱨᱮᱱᱴ ᱨᱮ ᱡᱮᱠᱳᱱᱳ ᱟᱵᱚ ᱡᱚᱢᱟᱜ ᱵᱚᱱ ᱚᱰᱟᱨ ᱠᱮᱜᱼᱟ ᱥᱮ ᱟᱵᱚ ᱚᱱᱞᱟᱭᱤᱱ ᱛᱮᱜᱮ ᱡᱟᱦᱟᱱᱟᱜ ᱡᱤᱱᱤᱥ ᱵᱚᱱ ᱢᱟᱸᱜᱟᱣ ᱠᱮᱫᱟ ᱡᱚᱢᱟᱜ ᱜᱮ ᱦᱩᱭᱩᱜ ᱥᱮ ᱟᱵᱚᱣᱟᱜ ᱚᱱᱞᱟᱭᱤᱱ ᱨᱮᱱᱟᱜ ᱡᱟᱦᱟᱱᱟᱜ ᱥᱚᱯᱤᱝ ᱨᱮᱱᱟᱜ ᱡᱤᱱᱤᱥ ᱜᱮ ᱦᱩᱭᱩᱜ ᱟᱹᱰᱤ ᱜᱚᱴᱟᱝ ᱡᱟᱭᱜᱟ ᱨᱮ ᱟᱹᱰᱤ ᱜᱚᱴᱟᱝ ᱦᱟᱱᱟ ᱱᱚᱣᱟ ᱠᱟᱨᱚᱱᱛᱮ ᱵᱤᱞᱚᱢᱦᱚᱸ ᱦᱩᱭ ᱫᱟᱲᱮᱭᱟᱜ ᱜᱮᱭᱟ ᱛᱚ ᱵᱤᱞᱚᱢ ᱫᱚ ᱠᱤᱪᱷᱩ ᱠᱤᱪᱷᱩ ᱡᱟᱭᱜᱟ ᱨᱮᱫᱚ ᱢᱟᱱᱮ ᱱᱤᱭᱟᱹ ᱠᱟᱨᱚᱱ ᱛᱮᱦᱚᱸ ᱵᱤᱞᱚᱢ ᱫᱟᱲᱮᱭᱟᱜ ᱜᱮᱭᱟ ᱩᱱᱠᱩᱣᱟᱜ ᱦᱚᱭᱛᱚ ᱥᱴᱚᱠ ᱨᱮ ᱵᱟᱝ ᱛᱟᱦᱮᱱᱟ ᱚᱛᱷᱚᱪᱚ ᱩᱱᱠᱩ ᱠᱚ ᱢᱮᱱ ᱠᱟᱜᱼᱟ ᱡᱮ ᱟᱞᱮᱭᱟᱜ ᱥᱴᱚᱠ ᱢᱮᱱᱟᱜ ᱛᱟᱞᱮᱭᱟ ᱢᱮᱱᱠᱷᱟᱱ ᱩᱱᱠᱩᱣᱟ ᱥᱴᱚᱠ ᱪᱟᱵᱟ ᱠᱚᱜᱼᱟ ᱟᱣᱩᱴ ᱚᱯᱷ ᱥᱴᱚᱠ ᱠᱷᱚᱱ ᱠᱚ ᱮᱢ ᱠᱚ ᱦᱤᱲᱤᱧ ᱠᱟᱜᱼᱟ ᱩᱱᱫᱚ ᱟᱵᱚ ᱵᱚᱱ ᱚᱰᱟᱨ ᱠᱮᱫᱜᱮ ᱟᱨ ᱟᱵᱚ ᱡᱟᱦᱟᱸ ᱫᱤᱱ ᱵᱷᱤᱛᱤᱨ ᱨᱮ ᱟᱵᱚ ᱦᱤᱡᱩᱜ ᱨᱮᱱᱟᱜ ᱵᱚᱱ ᱛᱟᱺᱜᱤ ᱠᱟᱜᱼᱟ ᱚᱱᱟ ᱫᱤᱱ ᱵᱷᱛᱨᱤ ᱛᱮ ᱵᱟᱝ ᱦᱚᱸ ᱦᱮᱡ ᱫᱟᱲᱮᱭᱟᱜᱼᱟ ᱟᱨ ᱮᱢᱚᱱᱠᱤ ᱨᱮᱥᱴᱩᱨᱮᱱᱴ ᱠᱚᱨᱮᱦᱚᱸ ᱱᱚᱝᱠᱟ ᱦᱩᱭ ᱠᱟᱱᱟ ᱡᱮ ᱟᱵᱚ ᱡᱟᱦᱟᱱᱟᱜ ᱡᱚᱢ ᱨᱮᱱᱟᱜ ᱵᱚᱱ ᱚᱰᱟᱨ ᱠᱮᱫᱜᱮ ᱛᱚ ᱩᱱᱩᱩ ᱫᱚᱠᱚ ᱢᱮᱱᱠᱮᱫ ᱜᱮ ᱦᱮᱸ ᱮᱵᱮᱞᱮᱵᱮᱞ ᱢᱮᱱᱟᱜᱼᱟ ᱢᱮᱱᱠᱷᱟᱱ ᱦᱚᱭᱛᱚ ᱟᱵᱚ ᱩᱱᱤ ᱡᱚᱠᱷᱚᱱ ᱚᱱᱟ ᱮᱢ ᱮ ᱢᱮᱱᱟ ᱩᱱᱨᱮ ᱧᱮᱞᱟ ᱟᱣᱩᱴ ᱚᱯᱷ ᱥᱴᱚᱠ ᱠᱟᱱᱟ ᱩᱱ ᱫᱚ ᱟᱵᱚ ᱠᱤᱪᱷᱩ ᱜᱷᱟᱹᱲᱤᱡ ᱛᱟᱺᱜᱤ ᱞᱟᱜᱟᱣ ᱵᱚᱱᱟ ᱟᱻ ᱥᱮ ᱚᱱᱞᱟᱭᱤᱱ ᱛᱮ ᱡᱟᱦᱟᱸ ᱵᱚᱱ ᱚᱰᱟᱨ ᱠᱟᱜᱼᱟ ᱩᱱᱨᱮ ᱦᱚᱸ ᱟᱵᱚ ᱛᱟᱺᱜᱤ ᱦᱩᱭᱩᱜ ᱛᱟᱵᱚᱱᱟ ᱮᱱᱠᱷᱟᱱ ᱟᱵᱚ ᱡᱩᱫᱤ ᱱᱚᱝᱠᱟᱱᱟᱜ ᱡᱤᱱᱤᱥ ᱜᱮᱵᱚᱱ ᱚᱰᱟᱨ ᱠᱟᱜᱼᱟ ᱡᱟᱦᱟᱸ ᱫᱚ ᱟᱢᱟᱜ ᱡᱮᱦᱤᱞᱳᱜ ᱮᱢ ᱚᱰᱟᱨ ᱠᱮᱫᱟ ᱤᱱᱟᱹ ᱦᱤᱞᱳᱜ ᱜᱮ ᱫᱚᱨᱠᱟᱨ ᱛᱟᱢ ᱟᱨ ᱤᱱᱟᱹᱦᱤᱞᱳᱜ ᱦᱚᱸ ᱟᱠᱚ ᱢᱮᱱ ᱠᱟᱜᱼᱟ ᱡᱮ ᱵᱟᱝ ᱵᱟᱝ ᱤᱱᱟᱹ ᱦᱤᱞᱳᱜ ᱜᱮ ᱟᱞᱮ ᱫᱚᱞᱮ ᱤᱫᱤᱭᱟᱢᱟ ᱟᱨ ᱟᱵᱚ ᱦᱚᱸ ᱚᱱᱟ ᱦᱤᱡᱩᱜᱼᱟ ᱟᱥᱟ ᱠᱟᱛᱮᱫ ᱛᱮ ᱮᱴᱟᱜ ᱥᱮᱱᱫᱚ ᱮᱴᱟᱜ ᱡᱤᱱᱤᱥ ᱧᱟᱢ ᱨᱮᱱᱟᱜ ᱥᱮ ᱮᱴᱟᱜ ᱡᱟᱦᱟᱥᱮᱱ ᱠᱷᱚᱱᱟᱜ ᱚᱱᱟ ᱡᱤᱱᱤᱥ ᱟᱹᱜᱩ ᱨᱮᱱᱟᱜ ᱵᱟᱝᱵᱚᱱ ᱨᱤᱠᱟᱹ ᱞᱮᱫᱟ ᱚᱱᱟ ᱟᱥᱟ ᱨᱮᱜᱮ ᱢᱮᱱᱟᱜ ᱵᱚᱱᱟ ᱛᱚ ᱤᱱᱟᱹ ᱦᱤᱞᱳᱜ ᱫᱚ ᱟᱵᱚᱣᱟᱜ ᱢᱚᱱᱮ ᱨᱮ ᱫᱩᱠᱠᱷᱚ ᱱᱤᱭᱟᱹ ᱠᱟᱨᱚᱱ ᱛᱮᱜᱮ ᱵᱩᱡᱷᱟᱹᱜᱼᱟ ᱡᱮ ᱤᱧ ᱫᱚ ᱱᱤᱭᱟᱹ ᱦᱤᱞᱳᱜ ᱤᱧ ᱱᱚᱣᱟ ᱡᱤᱱᱤᱥ ᱡᱟᱦᱟᱱᱟᱜ ᱡᱚᱢᱟᱜ ᱦᱩᱭᱩᱜ ᱠᱤᱝᱵᱟ ᱡᱮᱠᱳᱱᱳ ᱡᱤᱱᱤᱥ ᱦᱩᱭᱩᱜ ᱡᱟᱦᱟᱸ ᱟᱹᱛᱩ ᱚᱲᱟᱜ ᱨᱮ ᱯᱮᱲᱟ ᱠᱚᱠᱚ ᱦᱮᱡ ᱞᱮᱱᱟ ᱩᱱᱠᱩ ᱞᱟᱹᱜᱤᱫ ᱦᱩᱭᱩᱜ ᱥᱮ ᱱᱤᱡᱮ ᱞᱟᱹᱜᱤᱫ ᱦᱩᱭᱩᱜ ᱡᱟᱦᱟᱱ ᱡᱚᱠᱷᱚᱱ ᱜᱮ ᱟᱢᱟᱜ ᱟᱵᱚᱣᱟᱜ ᱡᱟᱦᱟᱸ ᱫᱚᱨᱠᱟᱨ ᱛᱟᱦᱮᱱ ᱛᱟᱵᱚᱱᱟ ᱚᱱᱟ ᱡᱤᱱᱤᱥ ᱜᱮ ᱡᱩᱫᱤ ᱵᱟᱵᱚᱱ ᱧᱟᱢᱟ ᱩᱱ ᱫᱚ ᱩᱱᱠᱩ ᱟᱵᱚ ᱩᱱᱠᱩ ᱥᱟᱶᱛᱮ ᱢᱟᱱᱮ ᱨᱟᱜᱟᱼᱨᱟᱹᱜᱤ ᱠᱟᱛᱮᱫ ᱵᱟᱝ ᱠᱟᱛᱮᱫ ᱠᱤᱪᱷᱩ ᱠᱞᱳᱡᱽ ᱵᱷᱟᱵᱮ ᱰᱤᱞ ᱦᱩᱭᱩᱜ ᱛᱟᱵᱚᱱᱟ ᱡᱮ ᱤᱧᱟᱜ ᱫᱚ ᱡᱩᱫᱤ ᱟᱯᱮ ᱚᱞᱨᱮᱰᱤ ᱟᱯᱮ ᱚᱱᱞᱟᱭᱤᱱ ᱯᱮᱢᱮᱱᱴ ᱛᱟᱦᱮᱱᱟ ᱡᱩᱫᱤ ᱟᱵᱚ ᱞᱟᱦᱟ ᱛᱮᱜᱮ ᱴᱟᱠᱟ ᱵᱚᱱ ᱯᱮᱹᱰ ᱠᱟᱠᱚᱣᱟ ᱛᱟᱦᱞᱮ ᱠᱷᱟᱱ ᱫᱚ ᱟᱵᱚ ᱩᱱᱠᱩ ᱴᱷᱮᱱ ᱨᱤᱠᱩᱭᱮᱥᱴ ᱦᱩᱭᱩᱜ ᱛᱟᱵᱚᱱᱟ ᱡᱮ ᱵᱟᱝ ᱢᱟ ᱤᱧᱟᱹᱜ ᱡᱟᱦᱟᱸ ᱚᱰᱟᱨ ᱛᱟᱦᱮᱸᱠᱟᱱ ᱛᱤᱧᱟᱹ ᱤᱧ ᱫᱚ ᱚᱱᱞᱟᱭᱤᱱ ᱛᱤᱧ ᱯᱮᱭ ᱠᱟᱫ ᱯᱮᱭᱟ ᱟᱯᱮ ᱫᱚ ᱤᱧᱟᱹᱜ ᱨᱤᱯᱷᱟᱱᱰ ᱠᱟᱹᱛᱤᱧ ᱯᱮ ᱟᱵᱚ ᱩᱱᱠᱩ ᱱᱚᱝᱠᱟ ᱦᱚᱸᱵᱚᱱ ᱢᱮᱱ ᱫᱟᱲᱮᱣ ᱠᱚᱣᱟ ᱡᱮ ᱤᱧᱟᱹᱜ ᱡᱚᱠᱷᱚᱱ ᱫᱚᱨᱠᱟᱨ ᱛᱟᱦᱮᱞᱮᱱ ᱛᱤᱧᱟ ᱩᱱᱛᱚ ᱟᱯᱮ ᱢᱟᱞ ᱵᱟᱯᱮ ᱥᱮᱴᱮᱨ ᱫᱟᱲᱮᱭᱟᱫᱤᱧᱟ ᱚᱱᱟ ᱠᱷᱟᱹᱛᱤᱨ ᱛᱮ ᱚᱱᱟ ᱫᱚ ᱨᱤᱯᱷᱟᱱᱰ ᱠᱟᱹᱛᱤᱧ ᱯᱮ ᱤᱧᱟᱹᱜ ᱴᱟᱠᱟ ᱫᱚ